ᱯᱚᱱᱰᱤᱛ ᱨᱟ ᱜᱷᱩᱱᱟᱛᱷ ᱟᱜ ᱡᱟᱱᱟᱢ ᱫᱚ ᱯᱟᱸᱪ ᱯᱟᱸᱪ ᱩᱱᱤᱥᱚ ᱯᱟᱸᱪ ᱠᱟᱱᱟ ᱟᱨ ᱛᱤᱞᱠᱟᱹ ᱵᱟᱵᱟᱣᱟᱜ ᱡᱟᱱᱟᱢ ᱫᱚ ᱮᱜᱟᱨᱚ ᱵᱷᱮᱵᱽᱣᱟᱨᱤ ᱥᱚᱛᱨᱚ ᱥᱚ ᱯᱚᱪᱟᱥ ᱠᱟᱱ ᱟᱨ ᱵᱤᱨᱥᱟ ᱢᱩᱱᱰᱟᱣᱟᱜ ᱫᱚ ᱯᱚᱱᱨᱚ ᱱᱚᱵᱷᱮᱢᱵᱚᱨ ᱟᱴᱷᱟᱨᱚᱥᱚ ᱯᱚᱸᱪᱟᱛᱳᱨ ᱠᱟᱱᱟ ᱟᱨ ᱢᱚᱦᱟᱛᱢᱟ ᱜᱟᱹᱱᱰᱷᱤᱭᱟᱜ ᱫᱚ ᱵᱤᱥ ᱫᱩ ᱚᱠᱴᱳᱵᱚᱨ ᱟᱴᱷᱨᱚᱥᱚ ᱩᱱᱩᱥᱚᱛᱛᱚᱨ ᱠᱟᱱᱟ ᱟᱨ ᱤᱱᱫᱨᱟ ᱜᱟᱱᱫᱷᱤᱭᱟᱜ ᱡᱟᱱᱟᱢ ᱫᱚ ᱩᱱᱤᱥ ᱱᱚᱵᱷᱮᱢᱵᱚᱨ ᱩᱱᱤᱥᱤᱥᱚ ᱥᱚᱛᱨᱚ ᱠᱟᱱᱟ ᱟᱨ ᱱᱩᱠᱩ ᱵᱤᱨ ᱵᱟᱱᱴᱟ ᱠᱚᱜᱮ ᱟᱵᱚ ᱨᱮᱱ ᱩᱱᱠᱩᱣᱟᱜ ᱡᱟᱱᱟᱢ ᱫᱚ ᱠᱟᱱᱟ